ᱨᱟᱦᱟ ᱫᱚᱦᱚᱭ ᱞᱟᱹᱜᱤᱫ ᱟᱵᱚᱣᱟᱜ ᱱᱟᱹᱰᱨᱤ ᱜᱮ ᱟᱥᱚᱞ ᱠᱟᱹᱢᱤ ᱚᱱᱟᱛᱮ ᱨᱟᱦᱟ ᱴᱷᱤᱠᱼᱴᱷᱟᱠ ᱫᱚᱦᱚᱭ ᱞᱟᱹᱜᱤᱫ ᱛᱮ ᱟᱵᱚᱣᱟᱜ ᱱᱟᱹᱰᱨᱤ ᱫᱚ ᱴᱷᱤᱠ ᱡᱚᱛᱚᱱ ᱡᱚᱜᱟᱣ ᱦᱩᱭᱩᱜᱼᱟ ᱛᱚᱵᱮᱭᱟᱱᱤᱡ ᱟᱢ ᱡᱟᱦᱟᱸᱱᱟᱜ ᱥᱮᱨᱮᱧ ᱟᱹᱰᱤ ᱢᱚᱸᱡ ᱛᱮᱢ ᱥᱮᱨᱮᱧ ᱫᱟᱲᱮᱭᱟᱜᱼᱟ ᱟᱨ ᱱᱟᱹᱰᱨᱤ ᱡᱩᱫᱤ ᱠᱚᱨᱠᱚᱥ ᱥᱮ ᱴᱷᱤᱠ ᱵᱟᱝ ᱛᱟᱦᱮᱸᱞᱮᱱ ᱠᱷᱟᱡ ᱟᱢ ᱪᱮᱫ ᱜᱮ ᱵᱟᱢ ᱥᱤᱨᱤᱧ ᱫᱟᱲᱮᱭᱟᱜᱼᱟ ᱮᱢᱚᱱ ᱠᱤ ᱨᱚᱲ ᱦᱚᱸ ᱢᱚᱸᱡ ᱛᱮ ᱵᱟᱢ ᱨᱚᱲ ᱫᱟᱲᱮᱭᱟᱜᱼᱟ ᱚᱱᱟᱛᱮ ᱱᱟᱹᱰᱨᱤ ᱫᱚᱦᱚᱭ ᱞᱟᱹᱜᱤᱫ ᱢᱚᱸᱡ ᱫᱚᱦᱚᱭ ᱞᱟᱹᱜᱤᱫ ᱛᱮ ᱡᱳᱨ ᱨᱚᱲ ᱦᱚᱸ ᱵᱟᱝ ᱞᱟᱹᱠᱛᱤᱭᱟ ᱡᱟᱦᱟᱸ ᱥᱟᱫᱷᱟᱨᱚᱱ ᱨᱚᱲ ᱚᱱᱟ ᱨᱮᱜᱮ ᱫᱚᱦᱚ ᱵᱷᱟᱜᱤᱭᱟ ᱟᱨ ᱡᱟᱦᱟᱸᱱᱟᱜ ᱡᱩᱫᱤ ᱜᱚᱞᱟ ᱠᱚᱨᱠᱚᱥ ᱦᱩᱭ ᱞᱮᱱ ᱠᱷᱟᱡ ᱴᱷᱟᱱᱰᱟ ᱫᱟᱜ ᱧᱩ ᱮᱠᱟᱞ ᱢᱟᱱᱟ ᱜᱮᱭᱟ ᱛᱚᱵᱮ ᱚᱲᱟᱜ ᱠᱚᱨᱮ ᱫᱚ ᱟᱫᱟ ᱠᱚ ᱛᱟᱦᱮᱸᱱ ᱜᱮᱭᱟ ᱚᱱᱟ ᱠᱚ ᱟᱯᱟᱛᱚᱛᱚ ᱱᱟᱹᱰᱨᱤ ᱠᱚᱥᱠᱚᱨ ᱦᱩᱭ ᱞᱮᱱᱠᱷᱟᱡ ᱚᱱᱟ ᱠᱚ ᱡᱚᱢ ᱵᱟᱲᱟ ᱦᱩᱭᱟᱠᱟᱱᱟ ᱟᱨ ᱵᱟᱝᱠᱷᱟᱱ ᱱᱟᱹᱰᱨᱤ ᱞᱟᱹᱜᱤᱫ ᱫᱚ ᱮᱢᱚᱱ ᱠᱤᱪᱷᱩ ᱨᱟᱱ ᱫᱚ ᱵᱟᱝ ᱡᱚᱢ ᱦᱩᱭᱟᱠᱟᱱᱟ ᱟᱫᱟ ᱠᱚᱜᱮ ᱡᱚᱢ ᱵᱟᱲᱟ ᱦᱩᱭᱟᱠᱟᱱᱟ